ᱦᱳᱭ ᱡᱚᱦᱟᱨ ᱜᱮ ᱳᱻ ᱢᱟᱺᱡᱷᱤ ᱵᱟᱵᱟᱵᱤᱱ ᱞᱟ ᱭ ᱮᱫᱟ ᱤᱧᱫᱚ ᱥᱳᱥᱟᱞ ᱣᱟᱨᱠᱟᱨ ᱠᱟ ᱱᱟ ᱧ ᱤᱧᱟ ᱜ ᱧᱩᱛᱩᱢ ᱫᱚ ᱦᱩᱭᱩᱜ ᱠᱟᱱᱟ ᱡᱚᱭᱚᱱᱛᱚ ᱥᱚᱨᱮᱱ ᱤᱧ ᱢᱟᱱᱠᱚᱨ ᱟᱵᱮᱱᱟᱜ ᱧᱩᱛᱩᱢ ᱫᱚ ᱚᱸᱻ ᱦᱳᱭ ᱢᱟᱺᱡᱷᱤ ᱵᱟᱵᱟ ᱟᱞᱮᱭᱟᱜ ᱠᱟ ᱢᱤ ᱫᱚ ᱦᱩᱭᱩᱜ ᱠᱟᱱᱟ ᱢᱟᱱᱮ ᱜᱳᱴᱟ ᱢᱟᱱᱮ ᱜᱳᱴᱟᱱᱟᱜ ᱟᱛᱳ ᱴᱚᱞᱟ ᱠᱚᱨᱮᱱᱟᱜ ᱢᱟᱱᱮ ᱪᱮᱫᱞᱮᱠᱟ ᱵᱚᱸᱜᱟ ᱵᱳᱨᱳ ᱠᱚ ᱦᱩᱭᱩᱜ ᱠᱟᱱᱟ ᱪᱮᱫ ᱠᱟᱵᱚᱱ ᱦᱚᱲᱚᱜ ᱵᱟᱸᱫᱮ ᱭᱮᱫᱟ ᱚᱱᱟᱠᱳ ᱢᱟᱱᱮ ᱨᱤᱥᱟᱨᱪ ᱨᱤᱥᱟᱨᱪ ᱵᱩᱡᱷᱟ ᱣ ᱫᱤᱭᱮ ᱟ ᱵᱤᱱᱟᱜ ᱟᱛᱳ ᱴᱚᱞᱟᱠᱚᱨᱮ ᱪᱮᱫᱞᱮᱠᱟ ᱢᱟᱱᱮ ᱵᱚᱸᱜᱟ ᱵᱳᱨᱳ ᱦᱩᱭᱩᱜ ᱠᱟᱱᱟ ᱪᱮᱠᱟ ᱟᱵᱚᱣᱟᱜ ᱯᱚᱨᱚᱵᱽ ᱠᱚ ᱦᱩᱭᱩᱜ ᱠᱟᱱᱟ ᱚᱱᱟᱠᱚ ᱱᱤᱭᱮ ᱠᱟ ᱴᱤᱜ ᱠᱟ ᱴᱤᱡ ᱜᱟᱞᱚᱪ ᱤᱧᱵᱤᱱ ᱦᱮᱸ ᱦᱮᱸ ᱜᱚᱢᱠᱮ ᱦᱮᱸ ᱜᱚᱢᱠᱮ ᱥᱚᱨᱦᱟᱭ ᱤᱫᱤᱠᱟᱛᱮ ᱠᱟ ᱴᱤᱡ ᱜᱟᱞᱚᱪ ᱵᱮᱱ

ᱛᱤᱱᱟᱹᱜ ᱛᱤᱱᱟᱹᱜ ᱚᱠᱛᱚ ᱫᱷᱚᱨᱮ ᱚᱸᱻ ᱦᱮᱸ ᱦᱮᱸ

ᱦᱳᱭ ᱜᱚᱢᱠᱮ ᱦᱳᱭ ᱦᱳᱭ ᱜᱚᱢᱠᱮ ᱵᱮᱥ ᱵᱮᱥ ᱟ ᱰᱤ ᱟ ᱰᱤ ᱥᱟᱨᱦᱟᱣ ᱡᱚᱦᱟᱨ ᱜᱮ